ᱱᱟᱢᱟᱡᱽ ᱟᱨ ᱤᱵᱟᱫᱚᱛ ᱱᱚᱣᱟ ᱫᱚ ᱥᱟᱱᱛᱟᱲ ᱥᱟᱶᱛᱟ ᱨᱮᱭᱟᱜ ᱩᱯᱨᱩᱢ ᱥᱟᱱᱛᱟᱲ ᱥᱟᱶᱛᱟ ᱨᱮᱭᱟᱜ ᱟᱹᱲᱟᱹᱫᱚ ᱵᱟᱝ ᱠᱟᱱᱟ ᱱᱚᱣᱟ ᱫᱚ ᱮᱴᱟᱜ ᱡᱟᱛᱤ ᱠᱚᱣᱟᱜ ᱤᱵᱟᱫᱚᱛ ᱟᱨ ᱱᱟᱢᱟᱡᱽ ᱫᱚ ᱥᱚᱵᱫᱚ ᱠᱟᱱᱟ ᱟᱵᱚ ᱛᱮᱫᱚ ᱱᱤᱭᱚᱢ ᱟᱹᱱ ᱟᱹᱨᱤ ᱟᱨ ᱢᱟᱱᱟᱣᱼᱵᱟᱛᱟᱣ ᱱᱚᱣᱟ ᱤᱫᱤ ᱠᱟᱛᱮᱫ ᱫᱚ ᱟᱵᱚ ᱡᱩᱫᱤ ᱟᱵᱚᱣᱟᱜ ᱥᱮᱨᱣᱟ ᱫᱷᱚᱨᱚᱢ ᱪᱮᱛᱟᱱ ᱨᱮ ᱟᱵᱚ ᱜᱮ ᱵᱟᱹᱲᱤᱡ ᱵᱚᱱ ᱨᱚᱲᱟ ᱮᱬᱮ ᱵᱚᱱ ᱨᱚᱲᱟ ᱮᱱᱠᱷᱟᱱ ᱟᱢᱟᱜ ᱢᱚᱱᱮ ᱨᱮ ᱢᱮᱱᱟᱜ ᱵᱟᱨᱭᱟ ᱜᱩᱱ ᱡᱟᱦᱟᱸ ᱵᱩᱜᱤ ᱜᱩᱱ ᱟᱨ ᱵᱟᱹᱲᱤᱡ ᱜᱩᱱ ᱛᱮᱦᱮᱧ ᱡᱩᱫᱤ ᱵᱟᱹᱲᱤᱡᱮᱢ ᱨᱚᱲᱟ ᱮᱱᱠᱷᱟᱱ ᱵᱩᱜᱤ ᱜᱩᱱ ᱫᱚ ᱵᱟᱹᱭᱼᱵᱟᱹᱭᱛᱮ ᱫᱟᱯᱟᱞ ᱤᱫᱤᱜᱼᱟ ᱩᱱᱤᱫᱚᱭ ᱦᱟᱹᱯᱤᱫᱚᱜᱼᱟ ᱟᱨ ᱵᱟᱹᱲᱤᱡ ᱜᱩᱱ ᱜᱮᱛᱟᱢ ᱦᱟᱨᱟᱜ ᱟᱭ ᱚᱱᱠᱟᱛᱮ ᱢᱤᱫ ᱫᱤᱱ ᱦᱤᱞᱳᱜ ᱟᱢ ᱫᱚ ᱵᱟᱹᱲᱤᱡ ᱦᱚᱲᱮᱢ ᱯᱟᱞᱴᱟᱣ ᱫᱟᱲᱮᱭᱟᱜᱼᱟ ᱚᱱᱟ ᱠᱷᱟᱹᱛᱤᱨ ᱛᱮᱦᱮᱧ ᱫᱚ ᱟᱵᱚ ᱮᱲᱮ ᱵᱟᱹᱲᱤᱡ ᱵᱟᱝ ᱨᱚᱲ ᱠᱟᱛᱮᱫ ᱵᱩᱜᱤ ᱨᱚᱲ ᱠᱟᱛᱮᱫ ᱵᱩᱜᱤ ᱰᱟᱦᱟᱨᱛᱮ ᱪᱟᱞᱟᱜ ᱢᱟ ᱟᱨ ᱵᱩᱜᱤ ᱦᱚᱨᱛᱮ ᱦᱚᱲᱦᱚᱢ ᱩᱫᱩᱜ ᱟᱠᱚᱢᱟ ᱡᱟᱛᱮ ᱚᱠᱚᱭ ᱦᱚᱸ ᱚᱠᱚᱭᱟᱜ ᱢᱚᱱᱮ ᱨᱮᱦᱚᱸ ᱵᱟᱹᱲᱤᱡ ᱟᱞᱚ ᱚᱢᱚᱱᱚᱜ ᱢᱟ